ᱱᱚᱣᱟ ᱡᱮᱜᱮᱛ ᱨᱮ ᱢᱩᱬᱩᱛ ᱢᱚᱬᱮ ᱜᱚᱴᱟᱝ ᱥᱟᱦᱟᱨ ᱠᱚ ᱫᱚ ᱦᱩᱭᱩᱜ ᱠᱟᱱᱟ ᱱᱤᱭᱩᱣᱟᱨᱠ ᱥᱟᱦᱟᱨ ᱞᱚᱱᱰᱚᱱ ᱥᱟᱦᱟᱨ ᱥᱤᱰᱱᱤ ᱥᱟᱦᱟᱨ ᱯᱮᱨᱤᱥ ᱥᱟᱦᱟᱨ ᱱᱤᱭᱩ ᱫᱤᱞᱞᱤ ᱥᱟᱦᱟᱨ